ᱟᱵᱚ ᱚᱱᱟ ᱵᱮᱝᱜᱚᱞ ᱨᱮ ᱧᱮᱞ ᱠᱟᱱᱟ ᱫᱷᱚᱨᱚᱢ ᱢᱟᱱᱟᱣ ᱴᱷᱟᱶ ᱡᱦᱟᱸ ᱫᱚ ᱱᱤᱛ ᱞᱮᱠᱟ ᱛᱮᱫᱚ ᱵᱟᱰᱟᱭ ᱢᱮᱱᱟᱜ ᱠᱟᱫᱟ ᱡᱮᱢᱚᱱ ᱠᱳᱞᱠᱟᱛᱟ ᱨᱮᱱᱟᱜ ᱢᱟᱜ ᱢᱚᱬᱮ ᱫᱷᱚᱨᱚᱢ ᱜᱟᱲ ᱫᱩᱨᱜᱟᱹᱯᱩᱨ ᱨᱮᱱᱟᱜ ᱢᱟᱜ ᱢᱚᱬᱮ ᱫᱷᱚᱨᱚᱢ ᱜᱟᱲ ᱥᱤᱞᱫᱟᱹ ᱯᱟᱛᱟ ᱡᱮᱢᱚᱱ ᱵᱷᱳᱭᱨᱚᱵᱽ ᱛᱷᱟᱱ ᱛᱚ ᱱᱚᱜᱼᱚ ᱱᱚᱝᱠᱟ ᱟᱭᱢᱟ ᱫᱷᱚᱨᱚᱢ ᱴᱷᱟᱶ ᱠᱚᱜᱮ ᱥᱟᱱᱛᱟᱲ ᱦᱚᱯᱚᱱ ᱠᱚᱣᱟᱜ ᱦᱚᱸ ᱢᱮᱱᱟᱜ ᱠᱟᱫᱟ ᱛᱚ ᱱᱚᱣᱟ ᱚᱠᱛᱚ ᱨᱮ ᱛᱚ ᱢᱟᱱᱮ ᱵᱟᱰᱟᱭ ᱫᱚ ᱱᱚᱝᱠᱟ ᱠᱟᱱᱟ ᱡᱮ ᱥᱟᱱᱟᱢ ᱱᱚᱣᱟ ᱫᱷᱚᱨᱚᱢ ᱴᱷᱟᱶ ᱠᱚᱜᱮ ᱟᱹᱰᱤ ᱢᱟᱨᱮ ᱢᱟᱨᱮ ᱫᱷᱚᱨᱚᱢ ᱴᱷᱟᱶ ᱠᱟᱱ ᱜᱮᱭᱟ ᱟᱹᱰᱤ ᱥᱮᱨᱢᱟ ᱢᱟᱲᱟᱝ ᱠᱷᱚᱱ ᱜᱮ ᱥᱤᱨᱡᱟᱹᱣ ᱟᱠᱟᱱᱟ ᱛᱚ ᱱᱚᱣᱟ ᱠᱚᱨᱮᱫ ᱡᱟᱦᱟᱸ ᱠᱚ ᱧᱮᱧᱮᱞᱤᱭᱟᱹ ᱠᱚ ᱫᱤᱥᱩᱣᱟᱹ ᱠᱚᱠᱚ ᱦᱤᱡᱩᱜᱼᱟ ᱥᱮ ᱱᱩᱠᱩ ᱯᱚᱨᱡᱚᱴᱚᱠ ᱡᱟᱦᱟᱸᱭ ᱠᱚᱵᱚᱱ ᱢᱮᱱᱫᱟ ᱱᱩᱠᱩ ᱫᱟᱬᱟᱱ ᱠᱚ ᱦᱤᱡᱩᱜ ᱠᱟᱱᱟ ᱥᱮ ᱧᱮᱧᱮᱞ ᱠᱚ ᱦᱤᱡᱩᱜ ᱠᱟᱱᱟ ᱛᱚ ᱱᱩᱠᱩ ᱠᱚ ᱛᱟᱞᱟᱛᱮ ᱱᱩᱠᱩ ᱠᱚ ᱡᱟᱣᱨᱟᱜ ᱠᱟᱱᱟ ᱧᱮᱞ ᱫᱟᱠᱚ ᱛᱟᱨᱯᱚᱨᱮ ᱨᱩᱣᱟᱹᱲ ᱠᱟᱱᱟ ᱠᱚ ᱟᱠᱚ ᱦᱚᱸ ᱱᱚᱣᱟ ᱠᱚ ᱧᱮᱞ ᱮᱫᱟ ᱡᱮ ᱵᱟᱰᱟᱭ ᱫᱟᱠᱚ ᱢᱟᱱᱮ ᱟᱠᱚ ᱥᱟᱶᱛᱮ ᱡᱮ ᱜᱤᱫᱟᱹᱨᱼᱯᱤᱫᱟᱹᱨ ᱠᱚᱦᱚᱸ ᱠᱚ ᱪᱟᱞᱟᱜ ᱠᱟᱱᱟ ᱱᱚᱸᱰᱮ ᱠᱚ ᱵᱩᱡᱷᱟᱹᱣ ᱧᱟᱢ ᱫᱟᱲᱮᱭᱟᱜ ᱠᱟᱱᱟ ᱡᱮ ᱟᱞᱮ ᱠᱷᱮᱨᱣᱟᱞ ᱦᱚᱯᱚᱱ ᱠᱚ ᱥᱟᱱᱛᱟᱲ ᱦᱚᱯᱚᱱ ᱠᱚᱣᱟᱜ ᱡᱮ ᱱᱚᱝᱠᱟ ᱢᱟᱱᱮ ᱟᱹᱰᱤ ᱠᱮᱴᱮᱡ ᱫᱷᱚᱨᱚᱢ ᱢᱟᱱᱟᱣᱼᱵᱟᱛᱟᱣ ᱢᱮᱱᱟᱜ ᱛᱟᱞᱮᱭᱟ ᱟᱞᱮᱭᱟᱜ ᱦᱚᱸ ᱱᱤᱡᱚᱥᱥᱚ ᱫᱷᱚᱨᱚᱢ ᱢᱟᱱᱟᱣ ᱴᱷᱟᱶ ᱢᱮᱱᱟᱜ ᱠᱟᱫᱟ ᱮᱵᱚᱝ ᱱᱚᱣᱟ ᱡᱮ ᱦᱟᱯᱮᱱ ᱫᱤᱱ ᱱᱚᱣᱟ ᱠᱚ ᱩᱱᱠᱩ ᱜᱤᱫᱽᱨᱟᱹ ᱠᱚᱦᱚᱸ ᱡᱮᱠᱚ ᱟᱹᱭᱠᱟᱹᱣ ᱫᱟᱲᱮᱭᱟᱜᱼᱟ ᱱᱚᱣᱟ ᱠᱚ ᱵᱟᱧᱪᱟᱣ ᱱᱚᱣᱟ ᱠᱚ ᱞᱟᱠᱪᱟᱨ ᱫᱷᱚᱨᱚᱢ ᱞᱟᱠᱪᱟᱨ ᱵᱟᱧᱪᱟᱣ ᱨᱮᱱᱟᱜ ᱡᱮ ᱢᱤᱫᱴᱟᱱ ᱟᱹᱭᱠᱟᱹᱣ ᱩᱱᱠᱩᱣᱟᱜ ᱢᱚᱱᱮᱨᱮ ᱦᱮᱡ ᱫᱟᱲᱮᱭᱟᱜᱼᱟ ᱥᱮ ᱦᱤᱡᱩᱜᱼᱟ ᱱᱚᱣᱟ ᱦᱚᱸ ᱢᱤᱫᱴᱟᱱ ᱟᱹᱰᱤ ᱢᱟᱨᱟᱝ ᱵᱮᱯᱟᱨ ᱠᱟᱱ ᱜᱮᱭᱟ ᱟᱨ ᱥᱟᱶᱛᱮ ᱥᱟᱱᱟᱢ ᱠᱚᱣᱟᱜ ᱜᱮ ᱢᱤᱫᱴᱟᱱ ᱱᱚᱣᱟ ᱛᱟᱞᱟ ᱛᱮᱦᱚᱸ ᱵᱚᱱ ᱧᱮᱞ ᱮᱫᱟ ᱡᱮ ᱱᱚᱣᱟ ᱠᱚ ᱫᱷᱚᱨᱚᱢ ᱠᱚᱨᱚᱢ ᱢᱟᱱᱟᱣ ᱛᱟᱞᱟᱛᱮ ᱱᱚᱣᱟ ᱠᱚ ᱴᱷᱟᱶ ᱨᱮ ᱟᱵᱚ ᱥᱟᱱᱛᱟᱲ ᱦᱚᱯᱚᱱ ᱠᱚᱣᱟᱜ ᱦᱚᱸ ᱟᱹᱰᱤᱜᱟᱱ ᱜᱮ ᱱᱚᱣᱟ ᱛᱟᱞᱟ ᱛᱮᱦᱚᱸ ᱠᱤᱪᱷᱩ ᱠᱚᱨᱢᱚ ᱥᱚᱝᱥᱛᱷᱟᱱ ᱫᱚ ᱦᱩᱭᱩᱜ ᱢᱟᱱᱮ ᱦᱩᱭᱩᱜ ᱠᱟᱱ ᱜᱮᱭᱟ ᱱᱮᱛᱟᱨ ᱫᱚ ᱩᱰᱩᱠ ᱟᱠᱟᱱᱟ ᱦᱟᱱᱮ ᱩᱲᱤᱥᱥᱟ ᱨᱮᱱᱟᱜ ᱢᱟᱱᱮ ᱯᱷᱩᱴᱟᱹ ᱯᱟᱹᱧᱪᱤ ᱥᱮ ᱯᱟᱹᱧᱪᱤ ᱥᱟᱹᱲᱤ ᱱᱟᱱᱟ ᱦᱩᱱᱟᱹᱨ ᱚᱱᱟ ᱠᱚ ᱱᱚᱝᱠᱟᱱᱟᱜ ᱟᱵᱚ ᱟᱵᱚᱣᱟᱜ ᱥᱮᱨᱣᱟ ᱨᱮᱱᱟᱜ ᱦᱚᱨᱚᱜ ᱵᱟᱸᱫᱮ ᱠᱚ ᱱᱟᱦᱟᱜ ᱱᱤᱛᱚᱜ ᱫᱚ ᱠᱷᱩᱵᱽ ᱜᱮ ᱵᱟᱹᱲᱛᱤ ᱜᱮ ᱱᱤᱛᱚᱜ ᱫᱚ ᱱᱚᱜᱼᱚ ᱠᱚ ᱫᱷᱚᱨᱚᱢ ᱴᱷᱟᱶ ᱢᱟᱱᱟᱣ ᱛᱟᱞᱟᱛᱮ ᱱᱚᱣᱟ ᱠᱚ ᱦᱤᱡᱩᱜ ᱠᱟᱱᱟ ᱟᱵᱚ ᱠᱚ ᱦᱟᱛᱟᱣᱮᱫ ᱛᱟᱵᱚᱱᱟ ᱮᱵᱚᱝ ᱱᱚᱝᱠᱟ ᱞᱮᱠᱟᱛᱮ ᱟᱵᱚᱣᱟᱜ ᱥᱟᱱᱟᱢ ᱞᱮᱠᱟᱱᱟᱜ ᱩᱯᱨᱩᱢ ᱦᱚᱸ ᱵᱟᱧᱪᱟᱣ ᱛᱟᱦᱮᱱ ᱠᱟᱱᱟ